ᱥᱳᱭᱮᱴᱟᱨ ᱫᱚ ᱟᱹᱰᱤᱜᱮ ᱵᱷᱟᱜᱮᱭᱟ ᱪᱮᱫᱟᱜ ᱥᱮ ᱨᱟᱵᱟᱝ ᱫᱤᱱ ᱥᱳᱭᱮᱴᱟᱨ ᱦᱚᱨᱚᱜ ᱞᱮᱠᱷᱟᱱ ᱵᱟᱝ ᱨᱮᱭᱟᱲᱼᱟ ᱟᱨ ᱡᱟᱦᱟᱸ ᱥᱮᱫ ᱪᱟᱞᱟᱜ ᱞᱮᱠᱟᱱ ᱡᱩᱫᱤ ᱠᱷᱟᱞᱤ ᱦᱚᱲᱢᱚ ᱛᱮᱢ ᱪᱟᱞᱟᱜᱼᱟ ᱛᱟᱦᱞᱮ ᱨᱟᱵᱟᱝᱼᱟ ᱥᱳᱭᱮᱴᱟᱨ ᱡᱩᱫᱤᱢ ᱦᱚᱨᱚᱜᱟ ᱵᱟᱝ ᱨᱮᱭᱟᱲᱟ ᱪᱮᱫᱟᱜ ᱥᱮ ᱚᱱᱟ ᱫᱚ ᱦᱚᱭ ᱠᱚ ᱵᱟᱝ ᱵᱚᱞᱚᱱ ᱜᱮᱭᱟ ᱟᱨ ᱟᱵᱚᱣᱟᱜ ᱦᱚᱲᱢᱚ ᱨᱮ ᱡᱟᱦᱟᱸ ᱥᱤᱢ ᱡᱤᱞ ᱞᱮᱠᱟ ᱩᱵ ᱠᱚ ᱵᱟᱝ ᱛᱩᱞᱩᱜᱼᱟ ᱚᱱᱟ ᱡᱩᱫᱤ ᱟᱵᱚ ᱥᱳᱭᱮᱴᱟᱨ ᱵᱚᱱ ᱦᱚᱨᱚᱜᱟ ᱛᱟᱦᱞᱮ ᱚᱱᱟ ᱫᱚ ᱵᱟᱝ ᱛᱩᱞᱩᱜᱼᱟ ᱥᱮ ᱨᱮᱭᱟᱲ ᱫᱤᱱ ᱯᱚᱠᱠᱷᱮ ᱫᱚ ᱟᱹᱰᱤᱜᱮ ᱱᱟᱯᱟᱭᱟ ᱥᱳᱭᱮᱴᱟᱨ ᱫᱚ